ᱟᱞᱮ ᱟᱹᱛᱳ ᱨᱮᱫᱚ ᱚ ᱵᱟᱹᱲᱛᱤ ᱠᱟᱭᱛᱮ ᱟᱱᱛᱚ ᱟᱹᱰᱤ ᱫᱤᱱ ᱫᱚ ᱛᱟᱦᱮᱸᱠᱟᱱᱟ ᱱᱚᱣᱟ ᱮᱱᱮᱡ ᱥᱤᱨᱤᱧ ᱫᱚ ᱛᱩᱢᱫᱟᱜ ᱴᱟᱢᱟᱠ ᱦᱟᱨᱢᱳᱱᱤ ᱛᱨᱤᱭᱳ ᱵᱟᱱᱟᱢ ᱱᱤᱭᱟᱹ ᱠᱚ ᱛᱮᱜᱮ ᱛᱟᱦᱮᱸᱠᱟᱱᱟ ᱛᱚᱵᱮ ᱱᱤᱛᱳᱜ ᱫᱚ ᱟᱭᱢᱟ ᱵᱚᱫᱚᱞ ᱪᱟᱞᱟᱣᱟᱠᱟᱱᱟ ᱱᱚᱣᱟ ᱠᱚ ᱱᱤᱛᱳᱜ ᱢᱟ ᱮᱱᱛᱮᱫ ᱧᱮᱞᱚᱜ ᱠᱟᱱ ᱱᱚᱣᱟ ᱡᱟᱦᱟᱸ ᱵᱟᱯᱞᱟ ᱚᱱᱩᱥᱴᱷᱟᱱ ᱠᱚᱨᱮ ᱱᱚᱣᱟ ᱵᱟᱹᱲᱛᱤ ᱠᱟᱭᱛᱮ ᱱᱚᱣᱟ ᱰᱤᱡᱮᱹ ᱠᱚ ᱵᱟᱡᱟᱣᱫᱟ ᱟᱨᱠᱚ ᱮᱱᱮᱡ ᱥᱤᱨᱤᱧᱫᱟ ᱟᱨ ᱥᱟᱯᱲᱟᱣ ᱨᱮᱠᱚ ᱛᱟᱦᱮᱱ ᱚᱠᱚᱭ ᱠᱩᱲᱤ ᱠᱚᱫᱚ ᱱᱚᱣᱟ ᱯᱟᱹᱧᱪᱤ ᱟᱨ ᱞᱩᱝᱜᱤ ᱛᱟᱦᱮᱱᱟ ᱱᱮᱛᱟᱨ ᱢᱟ ᱟᱨᱦᱚᱸ ᱧᱮᱞᱚᱜ ᱠᱟᱱᱟ ᱩᱲᱤᱥᱥᱟ ᱯᱟᱹᱧᱪᱤ ᱯᱟᱲᱦᱟᱴ ᱱᱚᱣᱟ ᱠᱚᱜᱮ ᱠᱚ ᱵᱟᱸᱫᱮᱭᱫᱟ ᱟᱨ ᱵᱚᱦᱚᱜ ᱨᱮ ᱵᱟᱦᱟ ᱠᱟᱜᱚᱡᱽ ᱵᱟᱦᱟ ᱚᱠᱚᱭ ᱫᱚ ᱫᱟᱨᱮ ᱨᱮᱱᱟᱜ ᱦᱚᱸ ᱚᱱᱠᱟ ᱠᱚ ᱥᱟᱯᱲᱟᱜ ᱠᱟᱱᱟ ᱢᱩᱱᱰᱟᱹᱨᱤᱭᱟᱹ ᱠᱚᱦᱚᱸ ᱚᱝᱠᱟ ᱜᱮ ᱟᱨ ᱯᱟᱹᱧᱪᱤ ᱛᱮᱠᱚ ᱰᱮᱸᱜᱟᱜ ᱠᱟᱱᱟ ᱟᱨ ᱚᱠᱚᱭ ᱫᱚ ᱰᱨᱮᱹᱥ ᱦᱚᱸ ᱛᱟᱦᱮᱱ ᱠᱟᱱ ᱛᱟᱠᱚᱣᱟ ᱱᱚᱝᱠᱟ ᱡᱮᱢᱚᱱ ᱰᱨᱮᱹᱥ ᱠᱚ ᱵᱮᱱᱟᱣ ᱦᱸᱚᱪᱚᱣ ᱠᱟᱜᱼᱟ ᱢᱩᱱᱰᱟᱹᱨᱤᱭᱟᱹ ᱰᱨᱮᱹᱥ ᱟᱨ ᱞᱤᱯᱷᱩᱨ ᱜᱷᱚᱜᱽᱨᱟ ᱦᱩᱨᱥᱤᱞ ᱱᱚᱣᱟ ᱠᱚ ᱛᱟᱦᱮᱱ ᱠᱟᱱ ᱛᱟᱠᱚᱣᱟ ᱟᱫᱚ ᱵᱮᱥ ᱡᱟᱠ ᱡᱚᱢᱚᱠ ᱜᱮ ᱨᱟᱹᱥᱠᱟᱹ ᱫᱚ ᱦᱩᱭᱩᱜ ᱠᱟᱱᱟ